ᱠᱷᱮᱞᱳᱰ ᱠᱷᱮᱞᱳᱰ ᱵᱟᱠᱚ ᱦᱤᱝᱥᱟᱹᱼᱟ ᱱᱚᱣᱟ ᱫᱚ ᱦᱩᱭᱩᱜ ᱠᱟᱱᱟ ᱦᱤᱝᱥᱟᱹ ᱫᱚ ᱡᱮᱞᱮᱠᱟ ᱡᱮᱢᱚᱱ ᱢᱤᱫᱴᱮᱱ ᱢᱟᱴᱷ ᱨᱮ ᱢᱤᱫᱴᱮᱱ ᱢᱟᱴᱷ ᱨᱮ ᱵᱟᱨ ᱴᱚᱞᱟ ᱨᱮᱱ ᱜᱤᱫᱽᱨᱟᱹ ᱠᱚ ᱠᱷᱮᱞ ᱠᱟᱱᱟ ᱵᱚᱞ ᱯᱷᱩᱴᱵᱚᱞ ᱦᱤᱝᱥᱟᱹ ᱢᱤᱫᱴᱟᱱ ᱛᱟᱦᱮᱱᱟ ᱴᱷᱤᱠ ᱜᱮᱭᱟ ᱦᱤᱝᱥᱟᱹ ᱛᱟᱦᱮᱱᱟ ᱚᱱᱟ ᱦᱤᱝᱥᱟᱹ ᱨᱮᱜᱮ ᱛᱟᱭᱚᱢ ᱨᱮ ᱡᱟᱦᱟᱸ ᱟᱹᱱ ᱟᱹᱱ ᱫᱚ ᱦᱩᱭᱩᱜ ᱠᱟᱱᱟ ᱢᱤᱫᱴᱮᱱ ᱮᱸᱜ ᱱᱤᱭᱚᱢ ᱱᱤᱭᱚᱢ ᱫᱚ ᱦᱩᱭᱩᱜ ᱠᱟᱱᱟ ᱢᱤᱫᱴᱮᱱ ᱱᱤᱭᱚᱢ ᱡᱟᱦᱟᱸ ᱫᱚ ᱠᱷᱮᱞ ᱟᱵᱚ ᱯᱷᱩᱴᱵᱚᱞ ᱠᱷᱮᱞ ᱥᱚᱢᱚᱭ ᱛᱟᱦᱮᱱᱟ ᱡᱮ ᱞᱮᱴᱟᱨ ᱨᱮᱦᱚᱸ ᱚᱞ ᱛᱟᱦᱮᱱᱟ ᱡᱟᱦᱟᱸ ᱫᱚ ᱨᱮᱯᱷᱟᱨᱤ ᱥᱤᱫᱽᱫᱷᱟᱱᱛᱚ ᱪᱩᱲᱟᱱᱛᱚ ᱴᱷᱤᱠ ᱜᱮᱭᱟ ᱨᱮᱯᱷᱟᱨᱤ ᱥᱤᱫᱽᱫᱷᱟᱱᱛᱚ ᱪᱩᱲᱟᱱᱛᱚ ᱡᱟᱦᱟᱸ ᱡᱷᱟᱢᱮᱞᱟ ᱵᱟᱝ ᱦᱩᱭᱩᱜ ᱞᱟᱹᱜᱤᱫ ᱦᱤᱝᱥᱟᱹ ᱵᱟᱝ ᱦᱩᱭᱩᱜ ᱞᱟᱹᱜᱤᱫ ᱡᱟᱦᱟᱸ ᱫᱚ ᱦᱤᱝᱥᱟᱹ ᱰᱷᱮᱨ ᱠᱷᱟᱹᱛᱤᱨ ᱛᱮ ᱱᱤᱭᱟᱹ ᱟᱹᱭᱤᱱ ᱢᱮᱱᱟᱜ ᱛᱟᱵᱚᱱᱟ ᱦᱤᱝᱥᱟᱹ ᱰᱷᱮᱨ ᱵᱟᱝ ᱦᱩᱭᱩᱜ ᱞᱟᱹᱜᱤᱫ ᱨᱮᱯᱷᱟᱨᱤ ᱥᱤᱫᱽᱫᱷᱟᱱᱛᱚ ᱪᱩᱲᱟᱱᱛᱚ ᱮᱨᱯᱚᱨ ᱯᱷᱩᱴᱵᱚᱞ ᱠᱷᱮᱞ ᱨᱮᱫᱚ ᱱᱤᱭᱚᱢ ᱫᱚ ᱤᱱᱟᱹᱜᱮ ᱦᱩᱭᱩᱜ ᱠᱟᱱᱟ ᱡᱟᱦᱟᱸ ᱫᱚ ᱮᱸᱜ ᱵᱟᱨ ᱯᱚᱠᱠᱷᱮ ᱴᱤᱢ ᱠᱤᱱ ᱛᱟᱦᱮᱱᱟ ᱚᱱᱟ ᱦᱤᱝᱥᱟᱹ ᱡᱮᱱᱚ ᱦᱤᱝᱥᱟᱹ ᱛᱟᱦᱮᱱ ᱨᱮᱦᱚᱸ ᱦᱤᱝᱥᱟᱹ ᱡᱚᱱᱱᱚ ᱨᱟᱸᱜᱟᱣ ᱛᱮ ᱡᱟᱦᱟᱸᱱᱟᱜ ᱚᱥᱩᱵᱤᱫᱷᱟ ᱡᱮᱱᱚ ᱵᱟᱝ ᱦᱩᱭᱩᱜ ᱚᱱᱟ ᱠᱷᱟᱹᱛᱤᱨ ᱛᱮ ᱚᱱᱟ ᱟᱹᱱ ᱫᱚ ᱢᱮᱱᱟᱜᱼᱟ ᱴᱷᱤᱠ ᱜᱮᱭᱟ ᱚᱱᱟ ᱠᱷᱟᱹᱛᱤᱨ ᱛᱮᱜᱮ ᱟᱹᱱ ᱯᱷᱩᱴᱵᱚᱞ ᱠᱷᱮᱞ ᱨᱮ ᱠᱷᱮᱞ ᱠᱷᱮᱞ ᱛᱮ ᱢᱤᱫᱴᱮᱱ ᱦᱤᱝᱥᱟᱹ ᱛᱟᱦᱮᱭᱮᱱ ᱛᱟᱢᱟ ᱮᱸᱜ ᱢᱤᱫᱴᱮᱱ ᱠᱚᱲᱟᱢ ᱦᱤᱝᱥᱟᱹᱣ ᱠᱟᱣᱫᱮᱭᱟ ᱩᱱᱤ ᱠᱚᱲᱟᱢ ᱫᱟᱞ ᱠᱮᱫᱮᱭᱟ ᱥᱮ ᱫᱟᱞ ᱨᱟᱹᱯᱩᱫ ᱠᱮᱫᱮᱭᱟ ᱥᱮ ᱛᱷᱤᱭᱟᱹ ᱨᱟᱹᱯᱩᱫ ᱠᱮᱫᱮᱭᱟ ᱚᱱᱟ ᱢᱤᱫᱴᱮᱱ ᱟᱫᱚ ᱚᱱᱟ ᱟᱹᱱ ᱚᱱᱟ ᱨᱟᱹᱯᱩᱫ ᱞᱟᱹᱲᱦᱟᱹᱭ ᱵᱟᱝ ᱦᱩᱭᱩᱜ ᱞᱟᱹᱜᱤᱫ ᱛᱮ ᱚᱱᱟ ᱟᱹᱱ ᱫᱚᱦᱚᱭᱟᱵᱚᱱ ᱡᱟᱦᱟᱸ ᱫᱚ ᱨᱮᱯᱷᱟᱨᱤ ᱥᱤᱫᱽᱫᱷᱟᱱᱛᱚ ᱪᱩᱲᱟᱱᱛᱚ ᱨᱮᱯᱷᱟᱨᱤ ᱡᱟᱦᱟᱸ ᱥᱤᱫᱽᱫᱷᱟᱱᱛᱚᱭ ᱞᱟᱹᱭ ᱤᱱᱟᱹᱜᱮ ᱪᱩᱲᱟᱱᱛᱚ ᱦᱩᱭᱩᱜᱼᱟ ᱴᱷᱤᱠ ᱜᱮᱭᱟ ᱚᱱᱟᱛᱮ ᱟᱹᱱ ᱫᱚ ᱟᱵᱚ ᱫᱚ ᱫᱚᱦᱚᱭ